ᱵᱩᱨᱩ ᱵᱷᱤᱛᱨᱤ ᱠᱷᱚᱱ ᱞᱩᱜᱩᱼᱵᱩᱨᱩ ᱜᱷᱟᱱᱴᱟ ᱵᱟᱲᱮ ᱢᱟᱨᱟᱝ ᱵᱩᱨᱩ ᱨᱟᱡᱽ ᱨᱟᱯᱟᱡᱽ ᱩᱲᱤᱥᱥᱟ ᱨᱮ ᱢᱮᱱᱟᱜ ᱥᱤᱢᱲᱤᱯᱟᱲ ᱟᱨ ᱚᱱᱠᱟ ᱟᱨ ᱱᱚᱛᱮ ᱨᱮ ᱦᱚᱸ ᱩᱥᱩᱨ ᱜᱷᱟᱹᱴᱤ ᱟᱨ ᱟᱨ ᱤᱭᱟᱹ ᱨᱮᱱ ᱢᱮᱱᱟᱜᱼᱟ ᱚᱱᱟ ᱠᱚ ᱢᱮᱱᱟᱜᱼᱟ ᱟᱨ ᱦᱟᱱᱛᱮ ᱠᱚᱴᱚᱠ ᱨᱮ ᱟᱨ ᱢᱮᱱᱟᱜᱼᱟ ᱪᱤᱲᱤᱭᱟ ᱠᱷᱟᱱᱟ ᱢᱮᱱᱟᱜᱼᱟ ᱵᱷᱩᱵᱽᱱᱮᱹᱥᱥᱚᱨ ᱨᱮ ᱟᱹᱫᱤᱵᱟᱹᱥᱤ ᱠᱚᱣᱟᱜ ᱮᱠᱡᱤᱵᱮᱥᱚᱱ ᱦᱚᱞ ᱢᱮᱱᱟᱜᱼᱟ ᱚᱱᱠᱟᱛᱮ ᱟᱨ ᱦᱟᱱᱛᱮ ᱟᱨ ᱯᱟᱧᱪᱮᱛ ᱵᱩᱨᱩ ᱢᱮᱱᱟᱜᱼᱟ ᱟᱨ ᱦᱮᱢᱟᱞ ᱵᱩᱨᱩ ᱢᱮᱱᱟᱜᱼᱟ ᱟᱨ ᱟᱡᱳᱫᱤᱭᱟᱹ ᱵᱩᱨᱩ ᱢᱮᱱᱟᱜᱼᱟ ᱟᱪᱪᱷᱟ ᱤᱱᱟᱹᱜ ᱜᱮᱞᱤᱧ ᱞᱟᱹᱭᱟ